ᱦᱮᱞᱳ ᱤᱧ ᱫᱤᱞᱤᱯ ᱟᱢ ᱫᱤᱞᱤᱯ ᱫᱟ ᱦᱳᱭ ᱤᱧ ᱟᱱᱛᱚᱱᱤᱧ ᱢᱮᱱᱮᱫ ᱛᱟᱦᱮᱱᱚᱜᱼᱟ ᱢᱮᱱᱮᱫ ᱛᱟᱦᱮᱱᱚᱜᱼᱟᱹᱧ ᱡᱮ ᱟᱢᱟᱜ ᱮᱥᱴᱳᱨ ᱨᱮ ᱡᱟᱦᱟᱱᱟᱜ ᱡᱚᱢᱟᱜ ᱠᱤ ᱧᱟᱢᱚᱜᱚᱜᱼᱟ ᱤᱧᱨᱮᱱ ᱢᱤᱫᱴᱮᱡ ᱜᱟᱛᱮ ᱠᱩᱲᱤᱭ ᱦᱟᱡᱩᱜᱚᱜ ᱠᱟᱱᱟ ᱢᱮᱱᱠᱷᱟᱱ ᱩᱱᱤ ᱢᱟᱱᱮ ᱚᱲᱟᱜ ᱨᱮ ᱚᱱᱠᱟ ᱤᱥᱤᱱᱼᱵᱟᱥᱟᱝ ᱴᱷᱤᱠᱼᱴᱷᱟᱠ ᱫᱚ ᱵᱟᱝ ᱦᱩᱭᱩᱜᱚᱜ ᱠᱟᱱᱟ ᱛᱚ ᱟᱫᱚ ᱤᱧ ᱟᱢᱟᱜ ᱮᱥᱴᱳᱨ ᱨᱮ ᱤᱫᱤᱭᱤᱧ ᱢᱮᱱᱮᱫ ᱠᱟᱱᱟ ᱡᱮ ᱟᱹᱞᱤᱧ ᱡᱚᱢᱟᱜ ᱥᱮᱱᱟᱜ ᱵᱮᱵᱚᱥᱛᱟ ᱢᱟᱱᱮ ᱡᱚᱢ ᱚᱪᱚᱞᱤᱧ ᱞᱮᱠᱟ ᱥᱤᱴ ᱯᱷᱟᱸᱠᱟ ᱢᱮᱱᱟᱜᱚᱜᱼᱟ ᱦᱮᱸ ᱢᱮᱱᱟᱜ ᱠᱷᱟᱡ ᱛᱟᱞᱦᱮ ᱟᱹᱞᱤᱧ ᱚᱠᱟ ᱫᱚᱥ ᱴᱟ ᱠᱚᱛᱮ ᱞᱤᱧ ᱩᱰᱩᱜᱚᱜ ᱠᱟᱱᱟ ᱛᱚ ᱟᱹᱞᱤᱧ ᱢᱟᱱᱮ ᱪᱮᱫ ᱠᱚᱞᱤᱧ ᱡᱚᱢᱟ ᱚᱱᱟᱠᱩᱧ ᱞᱟᱹᱭᱟᱢ ᱠᱟᱱᱟ ᱪᱮᱫ ᱠᱚᱞᱤᱧ ᱠᱩᱥᱤᱭᱟᱜᱼᱟ ᱛᱚ ᱟᱹᱞᱤᱧ ᱞᱤᱧ ᱡᱚᱢᱟ ᱦᱟᱸᱜ ᱢᱟᱱᱮ ᱯᱤᱴᱷᱟᱹ ᱞᱤᱧ ᱡᱚᱢᱟ ᱯᱤᱴᱷᱟᱹ ᱞᱤᱧ ᱡᱚᱢᱟ ᱛᱟᱨᱯᱚᱨᱮ ᱥᱤᱢ ᱡᱤᱞ ᱤᱥᱤᱱ ᱠᱟᱛᱮᱫ ᱟᱨ ᱯᱟᱯᱚᱲ ᱵᱷᱟᱡᱟ ᱛᱟᱯᱚᱨᱮ ᱫᱟᱹᱞ ᱫᱟᱨᱯᱚᱨᱮ ᱤᱭᱟᱹ ᱢᱟᱱᱮ ᱟᱹᱞᱩ ᱥᱤᱯᱤ ᱟᱨ ᱯᱚᱴᱚᱞ ᱵᱷᱟᱡᱟ ᱚᱱᱟ ᱠᱚᱞᱤᱧ ᱡᱚᱢᱟ ᱟᱫᱚ ᱟᱹᱞᱤᱧ ᱡᱚᱢ ᱟᱢ ᱡᱟᱦᱟᱛᱤᱱᱟᱹᱜ ᱜᱚᱱᱚᱝᱮᱢ ᱫᱚᱦᱚ ᱠᱟᱜ ᱛᱚ ᱟᱹᱞᱤᱧ ᱱᱤᱭᱟᱹ ᱠᱚᱞᱤᱧ ᱡᱚᱢᱟ ᱛᱚ ᱟᱹᱞᱤᱧ ᱱᱤᱭᱟᱹ ᱠᱚ ᱤᱥᱤᱱ ᱠᱟᱛᱮᱫ ᱮᱢ ᱫᱚᱦᱚ ᱦᱟᱛᱟᱲ ᱠᱟᱜᱼᱟ ᱡᱚᱠᱷᱚᱱ ᱩᱱᱤ ᱤᱧ ᱢᱤᱫᱴᱮᱡ ᱜᱟᱛᱮ ᱠᱩᱲᱤᱭ ᱦᱮᱡ ᱠᱟᱱᱟ ᱵᱚᱨᱫᱷᱚᱢᱟᱱ ᱨᱮ ᱩᱱᱤ ᱡᱚᱠᱷᱚᱱᱮᱭ ᱡᱚᱢᱟ ᱛᱟᱞᱦᱮ ᱫᱚ ᱡᱚᱢ ᱦᱚᱪᱚᱭᱮᱜᱮ ᱦᱩᱭᱩᱜᱼᱟ ᱚᱲᱟᱜ ᱨᱮᱫᱚ ᱚᱱᱠᱟ ᱵᱮᱥ ᱵᱟᱝᱞᱮ ᱤᱥᱤᱱᱟ ᱛᱚ ᱚᱱᱟ ᱠᱷᱟᱹᱛᱤᱨ ᱛᱤᱧ ᱢᱮᱱᱫᱟ ᱡᱮ ᱟᱢᱟᱜ ᱮᱥᱴᱳᱨ ᱨᱮᱜᱮ ᱤᱫᱤ ᱠᱟᱛᱮᱫ ᱤᱧ ᱡᱚᱢ ᱚᱪᱚᱭᱮᱭᱟ ᱢᱟ ᱮᱱᱠᱷᱟᱱ ᱴᱷᱤᱠ ᱜᱮᱭᱟᱧ ᱫᱚᱦᱚᱭᱮᱫᱟ